ᱛᱷᱚ ᱤᱧᱟᱹᱜ ᱧᱩᱛᱩᱢ ᱫᱚ ᱦᱩᱭᱩᱜ ᱠᱟᱱᱟ ᱥᱩᱠᱫᱟᱹ ᱢᱟᱹᱡᱷᱤ ᱛᱚ ᱤᱧ ᱴᱟᱴᱟ ᱠᱷᱚᱱᱟᱜ ᱴᱨᱮᱹᱱ ᱛᱮᱧ ᱪᱟᱞᱟᱣᱮᱱᱟ ᱡᱮᱱᱟᱨᱮᱞ ᱵᱳᱜᱤᱛᱮ ᱛᱚ ᱢᱚᱦᱟᱨᱟᱥᱴᱮᱚᱧ ᱪᱟᱞᱟᱜ ᱠᱟᱱᱟ ᱛᱟᱦᱮᱸᱫ ᱛᱚ ᱢᱚᱦᱟᱨᱟᱥᱴᱨᱚᱧ ᱪᱟᱞᱟᱣᱱᱟ ᱪᱟᱞᱟᱜ ᱡᱚᱠᱷᱚᱱ ᱡᱮᱱᱟᱨᱮᱞ ᱵᱳᱜᱤᱛᱮ ᱛᱚ ᱚᱸᱰᱮ ᱞᱮᱴᱨᱤᱧ ᱵᱟᱛᱨᱩᱢ ᱨᱮᱭᱟᱜ ᱟᱹᱰᱤ ᱚᱥᱩᱵᱤᱫᱟ ᱡᱟᱦᱟᱸ ᱯᱷᱳᱲ ᱨᱮ ᱦᱚᱲ ᱵᱤᱥᱛᱤ ᱚᱱᱟ ᱤᱫᱤᱛᱮ ᱱᱚᱣᱟ ᱨᱮ ᱠᱤᱪᱷᱩ ᱜᱟᱱ ᱟᱨ ᱠᱟᱹᱡ ᱵᱳᱜᱤ ᱛᱟᱦᱮᱱ ᱠᱷᱟᱱ ᱦᱩᱱᱟᱹᱜ ᱯᱟᱞᱮᱱ ᱵᱟ ᱵᱷᱤᱰᱟᱹᱣ ᱠᱚᱜ ᱞᱮᱠᱟᱧ ᱵᱩᱡᱷᱟᱹᱣᱮᱜᱼᱟ ᱛᱚ ᱨᱩᱣᱟᱹᱲ ᱡᱚᱠᱷᱚᱱ ᱫᱚ ᱮᱥᱤ ᱵᱳᱜᱤᱛᱮᱧ ᱨᱩᱣᱟᱹᱲᱮᱱᱟ ᱛᱚ ᱮᱥᱤ ᱵᱳᱜᱤ ᱨᱮ ᱱᱤᱱᱟᱹᱜ ᱯᱷᱮᱥᱴᱮᱞᱤ ᱢᱮᱱᱟᱜᱼᱟ ᱞᱮᱴᱨᱤᱧ ᱵᱟᱛᱷᱨᱩᱢ ᱵᱟᱠᱷᱨᱟ ᱟᱹᱰᱤ ᱵᱮᱥ ᱢᱮᱱᱟᱜᱼᱟ ᱚᱱᱟ ᱤᱫᱤᱛᱮ ᱞᱮᱴᱨᱤᱧ ᱨᱮ ᱟᱹᱰᱤ ᱥᱩᱵᱤᱫᱟ ᱚᱱᱟ ᱦᱤᱥᱟᱹᱵᱽᱛᱮ ᱮᱥᱤ ᱮᱥᱤ ᱵᱟᱞᱟ ᱫᱚ ᱟᱹᱰᱤ ᱵᱮᱥᱟ ᱛᱚ ᱡᱮᱱᱨᱟᱞ ᱵᱳᱜᱤ ᱫᱚ ᱟᱹᱰᱤ ᱜᱮ ᱠᱚᱥᱴᱚ ᱟ ᱵᱚᱭᱦᱟ ᱠᱚ ᱛᱚ ᱡᱮᱱᱟᱨᱮᱞ ᱵᱳᱜᱤ ᱛᱮᱫᱚ ᱠᱟᱹᱴᱤᱡ ᱠᱚᱥᱴᱚ ᱧᱟᱢᱚᱜᱼᱟ ᱡᱟᱦᱟᱸ ᱯᱷᱳᱲᱳᱨᱮ ᱟᱵᱚᱣᱟᱜ ᱞᱮᱴᱨᱤᱱ ᱵᱟᱛᱷᱨᱩᱢ ᱵᱟᱠᱷᱨᱟ ᱟᱹᱰᱤ ᱚᱥᱩᱵᱤᱫᱟ ᱜᱮᱭᱟ ᱛᱚ ᱡᱚᱢᱼᱧᱩ ᱦᱚᱸ ᱵᱟᱵᱚᱱ ᱫᱟᱲᱮᱭᱟᱜᱼᱟ ᱛᱚ ᱮᱥᱤ ᱵᱳᱜᱤ ᱛᱮᱵᱤᱱ ᱪᱟᱞᱟᱜ ᱠᱷᱟᱱ ᱫᱚ ᱟᱹᱰᱤ ᱱᱟᱯᱟᱭᱚᱜᱼᱟ ᱚᱱᱟ ᱠᱷᱟᱹᱛᱤᱨᱛᱮ ᱥᱟᱱᱟᱢ ᱠᱚᱜᱮ ᱵᱚᱭᱦᱟᱧ ᱢᱮᱛᱟ ᱯᱮ ᱠᱟᱱᱟ ᱮᱥᱤ ᱵᱳᱜᱤ ᱛᱮᱵᱚᱱ ᱪᱟᱞᱟᱜ ᱠᱷᱟᱱ ᱫᱚ ᱟᱹᱰᱤ ᱵᱮᱥᱟ